ᱤᱧ ᱡᱚᱠᱷᱚᱱ ᱦᱟ ᱠᱩ ᱥᱟᱵ ᱤᱧ ᱪᱟᱞᱟᱜᱼᱟ ᱥᱚᱸᱜᱮ ᱛᱮ ᱢᱚᱥᱟᱨᱤ ᱠᱩᱰᱤ ᱯᱷᱟᱹᱛᱭᱟᱹᱜ ᱛᱷᱟᱹᱨᱤ ᱵᱟᱝᱠᱷᱟᱱ ᱵᱟ ᱞᱛᱤᱱ ᱠᱩᱧ ᱤᱫᱤ ᱛᱚᱨᱟᱭᱟ ᱟᱨ ᱞᱟᱦᱟ ᱥᱮᱨᱢᱟ ᱨᱮᱫᱚ ᱟᱭᱢᱟᱼᱟᱭᱢᱟ ᱦᱟ ᱠᱩ ᱠᱚ ᱧᱟᱢᱚᱜ ᱠᱟᱱ ᱛᱟᱦᱮᱱᱟ ᱟᱨ ᱱᱮᱛᱟᱨ ᱪᱮᱫᱞᱮᱠᱟ ᱡᱩᱜᱽ ᱵᱚᱫ ᱚᱞᱚᱜ ᱠᱟᱱᱟ ᱚᱱᱟ ᱥᱟᱶᱼᱥᱟᱶ ᱛᱮ ᱚᱝᱠᱟ ᱦᱟᱹᱠᱩ ᱜᱮ ᱦᱟᱹᱠᱩ ᱦᱚᱸ ᱵᱟᱠᱚ ᱧᱟᱢᱚᱜ ᱠᱟᱱᱟ ᱞᱟᱦᱟᱛᱮ ᱪᱮᱫ ᱞᱮᱠᱟ ᱟᱭᱢᱟ ᱦᱟᱹᱠᱩ ᱠᱚ ᱧᱟᱢᱚᱜ ᱠᱟᱱ ᱛᱟᱦᱮᱱᱟ ᱱᱮᱛᱟᱨ ᱢᱟᱴ ᱠᱚᱨᱮ ᱦᱳᱲᱳ ᱨᱮ ᱛᱤᱡᱩᱜᱚᱡ ᱨᱟᱱ ᱠᱚ ᱞᱟᱜᱟᱣᱮᱫ ᱠᱷᱟᱹᱛᱤᱨ ᱟᱭᱢᱟ ᱦᱟᱹᱠᱩ ᱠᱚᱠᱚ ᱱᱚᱥᱴᱚᱜ ᱠᱟᱱᱟ ᱚᱱᱟ ᱠᱟᱹᱛᱤᱨ ᱦᱟᱹᱠᱩ ᱠᱚ ᱱᱮᱛᱟᱨ ᱟᱨ ᱞᱟᱦᱟᱛᱮᱱ ᱞᱮᱠᱟ ᱵᱟᱝᱠᱩ ᱧᱟᱢᱚᱜ ᱠᱟᱱᱟ ᱚᱱᱟ ᱛᱮᱲᱚᱝ ᱵᱟᱞᱮ ᱥᱟᱵ ᱫᱟᱲᱮᱭᱟᱠᱚ ᱠᱟᱱᱟ